ᱥᱟᱹᱨᱟᱹᱭᱠᱮᱞᱟ ᱨᱮ ᱮᱠ ᱛᱟᱹᱨᱤᱠᱷ ᱦᱤᱞᱳᱜ ᱜᱩᱞᱤ ᱠᱚᱛᱮ ᱠᱚ ᱜᱚᱡ ᱠᱮᱫ ᱞᱮᱭᱟ ᱟᱨ ᱠᱮᱫ ᱞᱮᱭᱟ ᱟᱨ ᱟᱫᱮᱨ ᱠᱚᱫᱚ ᱠᱚ ᱴᱩᱣᱟᱹᱨᱮᱱᱟ ᱟᱫᱮᱨ ᱠᱚᱫᱚ ᱠᱚ ᱱᱟᱪᱟᱨᱮᱱᱟ ᱤᱧᱫᱩᱧ ᱢᱚᱱᱮ ᱞᱮᱫᱼᱟ ᱤᱱᱟᱹ ᱦᱤᱞᱳᱜ ᱫᱚ ᱜᱟᱹᱰᱤ ᱜᱷᱳᱲᱟ ᱠᱚ ᱯᱟᱞᱮ ᱵᱚᱱᱫᱷ ᱛᱟᱦᱮᱸ ᱞᱮᱱᱟ ᱚᱱᱠᱟᱧ ᱩᱭᱦᱟᱹᱨᱮᱫ ᱛᱟᱦᱮᱸ ᱦᱚᱲᱜᱮ ᱠᱤᱪᱷᱩ ᱦᱚᱲ ᱠᱚᱠᱚ ᱜᱚᱡ ᱠᱮᱫ ᱞᱮᱭᱟ ᱟᱹᱰᱤ ᱤᱭᱟᱹ ᱜᱮᱞᱮ ᱵᱩᱡᱷᱟᱹᱣ ᱠᱮᱫᱼᱟ